ᱦᱮᱞᱳ ᱦᱮᱞᱳ ᱤᱧ ᱢᱮᱱᱮᱜᱼᱟᱹᱧ ᱱᱚᱣᱟ ᱯᱮ ᱤᱭᱟᱹ ᱯᱮᱱ ᱠᱟᱨᱰ ᱚᱯᱷᱤᱥ ᱞᱟᱜᱟᱣ ᱟᱠᱟᱱᱟ

ᱪᱮᱫ ᱮ ᱪᱤᱠᱟᱹᱭᱮᱜᱼᱟ ᱩᱱᱟᱹᱜ ᱫᱤᱱ ᱫᱚ ᱵᱮᱱᱟᱣ ᱠᱟᱛᱮ ᱵᱟᱯᱮ ᱮᱢ ᱜᱚᱫ ᱟᱹᱧ ᱠᱟᱱᱟ ᱵᱟᱠᱷᱟᱱ ᱤᱧᱟᱹᱜ ᱟᱯᱴᱩᱰᱮᱴ ᱨᱮᱦᱚᱸ ᱟᱯᱴᱩᱰᱮᱴ ᱨᱩᱣᱟᱹᱲ ᱠᱟᱜᱼᱟ ᱯᱮ ᱤᱧ ᱛᱤᱱᱟᱹᱜ ᱤᱧ ᱫᱟᱹᱲ ᱵᱟᱲᱟᱭᱟ ᱱᱚᱣᱟ ᱠᱷᱟᱹᱛᱤᱨ ᱛᱮ ᱡᱟᱦᱟᱱᱟᱜ ᱜᱮᱛᱤᱧ ᱠᱟᱜᱚᱡᱽ ᱯᱚᱛᱚᱨ ᱤᱭᱟᱹ ᱠᱚ ᱛᱤᱧ ᱱᱚᱣᱟ ᱵᱟᱭ ᱜᱟᱱᱚᱜ ᱠᱟᱱᱟ ᱛᱤᱧ ᱤᱧᱟᱹ ᱫᱚ ᱤᱧ ᱨᱚᱲᱮᱜᱼᱟᱹᱧ ᱥᱮ ᱵᱟᱝᱟ ᱤᱧᱟᱹᱜ ᱫᱚ ᱞᱚᱜᱚᱱ ᱫᱟᱨᱟ ᱱᱚᱣᱟ ᱠᱚ ᱦᱩᱭ ᱠᱚᱜ ᱢᱟ ᱥᱮ ᱵᱟᱝᱼᱟ ᱱᱚᱣᱟ ᱯᱮᱱ ᱠᱟᱨᱰ ᱥᱮ ᱡᱟᱦᱟᱱᱟᱜ ᱠᱟᱜᱚᱡ ᱯᱚᱛᱚᱨ ᱠᱚᱛᱤᱧ ᱵᱮᱱᱟᱣ ᱞᱮᱱᱠᱷᱟᱱ ᱞᱚᱜᱚᱱ ᱫᱷᱟᱨᱟ ᱛᱤᱧ ᱡᱟᱦᱟᱱᱟᱜ ᱦᱩᱭᱩᱜᱼᱟ ᱤᱧ ᱚᱱᱟ ᱞᱟᱹᱜᱤᱫ ᱛᱮ ᱨᱤᱠᱩᱭᱮᱥᱴ ᱮᱫᱟᱹᱧ ᱟᱯᱮ ᱴᱷᱮᱱ ᱡᱮ ᱵᱟᱝᱼᱟ ᱞᱚᱜᱚᱱ ᱫᱷᱟᱨᱟ ᱠᱚᱨᱟᱣᱟᱹᱧ ᱯᱮ ᱱᱚᱣᱟ ᱫᱚ ᱩᱱᱟᱹᱜ ᱥᱮᱨᱢᱟ ᱯᱟᱪᱷᱮ ᱱᱚᱣᱟ ᱦᱩᱭ ᱠᱟᱛᱮᱫ ᱨᱮᱦᱚᱸ ᱡᱩᱫᱤ ᱱᱤᱛᱚᱜ ᱦᱚᱸ ᱵᱟᱯᱮ ᱠᱚᱨᱟᱣᱟᱹᱧ ᱠᱷᱟᱱ ᱟᱹᱰᱤ ᱤᱧ ᱫᱚ ᱢᱩᱥᱠᱤᱞ ᱨᱮ ᱡᱟᱞᱟ ᱨᱤᱧ ᱯᱟᱲᱟᱜ ᱠᱟᱱᱟ ᱱᱚᱣᱟ ᱚᱯᱷᱤᱥ ᱴᱷᱮᱱ ᱵᱟᱠᱷᱟᱱ ᱦᱮᱡ ᱠᱟᱛᱮ ᱤᱧ ᱜᱮ ᱥᱮ ᱱᱚᱣᱟ ᱪᱮᱫ ᱠᱚ ᱤᱭᱟᱹ ᱦᱩᱭᱟᱹᱧᱟᱹ ᱮᱱᱠᱷᱟᱱ ᱤᱧ ᱚᱱᱟ ᱚᱯᱷᱤᱥ ᱨᱤᱧ ᱪᱟᱞᱟᱜᱼᱟ ᱤᱧ ᱯᱷᱳᱱ ᱱᱟᱢᱵᱟᱨ ᱤᱧ ᱮᱢ ᱟᱠᱟᱫᱼᱟ ᱚᱱᱟ ᱯᱷᱳᱱ ᱱᱟᱢᱵᱟᱨ ᱨᱮ ᱡᱩᱫᱤ ᱟᱯᱮ ᱯᱮ ᱯᱷᱳᱱ ᱫᱟᱲᱮᱭᱟᱹᱧ ᱠᱷᱟᱱ ᱞᱟᱹᱭᱟᱹᱧ ᱯᱮ ᱚᱱᱟ ᱫᱚ ᱦᱩᱭᱩᱜ ᱠᱟᱱᱟ ᱤᱧᱟᱹᱜ ᱯᱷᱳᱱ ᱱᱟᱢᱵᱟᱨ ᱫᱚ ᱮᱻ ᱮᱭᱤᱴ ᱡᱤᱨᱳ ᱱᱟᱭᱤᱱ ᱴᱩ ᱥᱮᱵᱷᱮᱱ ᱥᱤᱠᱥ ᱯᱷᱳᱨ ᱮᱭᱤᱴ ᱞᱟᱥᱴ ᱨᱮᱛᱤᱧ ᱰᱚᱵᱟᱞ ᱯᱷᱟᱭᱤᱵᱽ ᱦᱩᱭᱩᱜ ᱠᱟᱱᱟ ᱡᱟᱦᱟᱸ ᱜᱮᱛᱤᱧ ᱱᱚᱣᱟ ᱠᱟᱜᱚᱡᱽ ᱯᱚᱛᱚᱨ ᱯᱮ ᱤᱭᱟᱹ ᱟᱠᱟᱫ ᱛᱤᱧ ᱞᱚᱜᱚᱱ ᱛᱮ ᱞᱚᱜᱚᱱ ᱯᱮ ᱠᱚᱨᱟᱣ ᱧᱚᱜᱟ ᱤᱧ ᱠᱷᱟᱱ ᱤᱧ ᱦᱚᱸ ᱵᱮᱥ ᱜᱤᱧ ᱵᱩᱡᱷᱟᱹᱣ ᱧᱚᱜᱼᱟ ᱪᱤᱠᱟᱹ ᱛᱮᱪᱚᱝ ᱱᱚᱣᱟ ᱠᱟᱨᱚᱱ ᱛᱮ ᱤᱧᱟᱹᱜ ᱠᱟᱹᱢᱤ ᱠᱚ ᱤᱧᱟᱹᱜ ᱡᱟᱦᱟᱱᱟᱜ ᱠᱚᱛᱤᱧ ᱟᱹᱰᱤ ᱜᱟᱱ ᱜᱮ ᱨᱩᱠᱷᱟᱹᱣ ᱟᱠᱟᱱᱟ ᱤᱧ ᱤᱱᱟᱹ ᱞᱟᱹᱜᱤᱫ ᱛᱮ ᱛᱤᱱᱟᱹᱜ ᱤᱧ ᱠᱚᱥᱴᱚᱜᱼᱟ ᱵᱟᱠᱷᱟᱱ ᱞᱟᱹᱭᱟᱹᱧ ᱯᱮ ᱚᱠᱟ ᱠᱚᱨᱮ ᱟᱯᱴᱩᱰᱮᱴ ᱦᱩᱭᱩᱜ ᱠᱟᱱᱟ ᱚᱱᱟ ᱠᱚᱧ ᱟᱯᱴᱩᱰᱮᱴ ᱵᱟᱲᱟ ᱜᱚᱫᱟ ᱞᱚᱜᱚᱱ ᱛᱮ ᱞᱚᱜᱚᱱ